ᱟᱞᱮᱭᱟᱜ ᱜᱷᱟᱨᱚᱡᱽ ᱨᱮ ᱤᱧᱫᱚ ᱡᱤᱵᱽ ᱡᱤᱭᱟᱹᱞᱤ ᱠᱚᱧ ᱟᱹᱥᱩᱞᱮᱫ ᱠᱚ ᱛᱟᱦᱮᱱᱟ ᱩᱱᱠᱩ ᱠᱚᱫᱚ ᱠᱚ ᱦᱩᱭᱩᱜ ᱠᱟᱱᱟ ᱥᱤᱢ ᱢᱮᱨᱚᱢ ᱥᱩᱠᱨᱤ ᱵᱷᱤᱰᱤ ᱮᱢᱟᱱ ᱮᱢᱟᱱ ᱠᱚ ᱱᱩᱠᱩ ᱡᱟᱛᱮ ᱱᱟᱯᱟᱭ ᱛᱮᱠᱚ ᱦᱟᱨᱟᱜᱢᱟ ᱚᱱᱟ ᱞᱟᱹᱜᱤᱫ ᱛᱮ ᱨᱟᱱ ᱦᱚᱧ ᱮᱢᱟ ᱠᱚ ᱠᱟᱱ ᱛᱟᱦᱮᱱ ᱟᱨ ᱡᱚᱢᱟᱜ ᱦᱚᱧ ᱮᱢᱟ ᱠᱚ ᱠᱟᱱ ᱛᱟᱦᱮᱱ ᱟᱨ ᱱᱩᱠᱩ ᱠᱚ ᱦᱟᱨᱟ ᱞᱮᱱ ᱠᱷᱟᱱ ᱵᱟᱡᱟᱨ ᱨᱮ ᱥᱮᱱ ᱠᱟᱛᱮᱫ ᱟᱹᱠᱷᱤᱨᱤᱧ ᱮᱫ ᱠᱚ ᱠᱟᱱ ᱛᱟᱦᱮᱱ ᱚᱱᱟᱛᱮ ᱟᱹᱰᱤ ᱵᱷᱟᱹᱜᱮ ᱜᱮ ᱯᱚᱭᱥᱟ ᱦᱚᱸ ᱧᱟᱢᱚᱜ ᱠᱟᱱ ᱛᱟᱦᱮᱱᱟ ᱚᱱᱟ ᱥᱟᱶᱛᱮ ᱥᱚᱨᱠᱟᱨᱤ ᱵᱚᱞᱚᱠ ᱯᱟᱦᱟᱴᱟ ᱠᱷᱚᱱ ᱦᱚᱸ ᱤᱧ ᱡᱤᱵᱽ ᱡᱤᱭᱟᱹᱞᱤ ᱟᱹᱥᱩᱞ ᱠᱚ ᱮᱢᱟ ᱫᱤᱧ ᱛᱟᱦᱮᱱ ᱩᱱᱠᱩ ᱠᱚᱫᱚ ᱠᱚ ᱦᱩᱭᱩᱜ ᱠᱟᱱᱟ ᱜᱮᱰᱮ ᱥᱤᱢ ᱢᱮᱨᱚᱢ ᱟᱨ ᱱᱩᱠᱩ ᱠᱚ ᱡᱟᱛᱮ ᱵᱟᱝ ᱠᱚ ᱨᱩᱣᱟ ᱦᱟᱹᱥᱩᱜᱼᱢᱟ ᱚᱱᱟ ᱞᱟᱹᱜᱤᱫᱛᱮ ᱨᱟᱱ ᱠᱚᱦᱚᱸ ᱠᱚ ᱮᱢᱚᱜ ᱠᱟᱱ ᱛᱟᱦᱮᱱᱟ ᱟᱨ ᱩᱱᱠᱩᱣᱟᱜ ᱡᱚᱢ ᱧᱩᱣᱟᱜ ᱦᱚᱠᱚ ᱮᱢᱚᱜ ᱠᱟᱱ ᱛᱟᱦᱮᱱᱟ ᱟᱨ ᱡᱟᱛᱮ ᱨᱩᱣᱟᱹ ᱦᱟᱹᱥᱩ ᱵᱟᱝ ᱧᱟᱢ ᱠᱚᱢᱟ ᱚᱱᱟ ᱞᱟᱹᱜᱤᱫ ᱛᱮᱦᱚᱸ ᱨᱟᱱ ᱠᱚᱠᱚ ᱮᱢᱚᱜ ᱠᱟᱱ ᱛᱟᱦᱮᱱᱟ ᱟᱨ ᱩᱱᱠᱩ ᱠᱚ ᱦᱟᱨᱟ ᱞᱮᱱ ᱠᱷᱟᱱ ᱩᱱᱠᱩ ᱦᱟᱨᱟ ᱞᱮᱱᱠᱷᱟᱱ ᱩᱱᱠᱩ ᱵᱟᱡᱟᱨ ᱨᱮ ᱤᱫᱤ ᱠᱟᱛᱮᱫ ᱟᱹᱠᱷᱤᱨᱤᱧᱮᱫ ᱠᱚ ᱠᱟᱱ ᱛᱟᱦᱮᱱ ᱟᱨ ᱵᱷᱟᱜᱮ ᱜᱮ ᱯᱚᱭᱥᱟ ᱦᱚᱸ ᱧᱟᱢᱚᱜ ᱠᱟᱱ ᱛᱟᱦᱮᱱᱟ ᱟᱨ ᱤᱧ ᱡᱟᱦᱟᱧ ᱡᱤᱵᱽ ᱡᱤᱭᱟᱹᱞᱤ ᱠᱚᱧ ᱟᱹᱥᱩᱞᱮᱫ ᱠᱚ ᱠᱟᱱ ᱛᱟᱦᱮᱱᱟ ᱱᱚᱣᱟ ᱨᱮᱭᱟᱜ ᱫᱤᱥ ᱦᱩᱫᱤᱥ ᱦᱚᱸ ᱟᱛᱩᱨᱮᱱ ᱦᱚᱲ ᱠᱚᱦᱚᱧ ᱮᱢᱟ ᱠᱚ ᱠᱟᱱ ᱛᱟᱦᱮᱱᱟ ᱡᱟᱛᱮ ᱩᱱᱠᱩ ᱦᱚᱸ ᱚᱱᱠᱟ ᱜᱮ ᱡᱤᱵᱽ ᱡᱤᱭᱟᱹᱞᱤ ᱠᱚ ᱟᱹᱥᱩᱞ ᱠᱚᱢᱟ ᱟᱨ ᱟᱹᱥᱩ ᱠᱟᱛᱮᱫ ᱵᱟᱡᱟᱨ ᱨᱮ ᱤᱫᱤ ᱠᱟᱛᱮᱫ ᱠᱚ ᱟᱹᱠᱷᱤᱨᱤᱧ ᱠᱚᱢᱟ ᱟᱨ ᱟᱹᱰᱤ ᱱᱟᱯᱟᱭ ᱜᱮ ᱯᱚᱭᱥᱟ ᱠᱚ ᱧᱟᱢᱟ